ᱤᱧ ᱟᱹᱰᱤ ᱞᱮᱠᱟᱱ ᱪᱤᱛᱟᱹᱨ ᱵᱮᱱᱟᱣ ᱨᱮᱱᱟᱜ ᱥᱚᱠᱷ ᱤᱧ ᱟᱹᱜᱩ ᱟᱠᱟᱫᱼᱟ ᱚᱱᱟ ᱪᱤᱛᱟᱹᱨ ᱵᱮᱱᱟᱣ ᱞᱮᱠᱷᱟᱱ ᱟᱹᱰᱤ ᱟᱹᱰᱤ ᱱᱟᱯᱟᱭ ᱪᱤᱛᱟᱹᱨ ᱵᱮᱱᱟᱜᱼᱟ ᱚᱱᱟ ᱪᱤᱛᱟᱹᱨ ᱢᱟᱨᱟᱝ ᱢᱟᱨᱟᱝ ᱡᱟᱭᱜᱟ ᱨᱮ ᱵᱮᱱᱟᱨ ᱡᱟᱛᱨᱟ ᱠᱚᱨᱮ ᱚᱱᱟ ᱪᱤᱛᱟᱹᱨ ᱵᱮᱱᱟᱣ ᱵᱮᱱᱟᱣ ᱟᱹᱧ ᱟᱨ ᱚᱱᱟ ᱪᱤᱛᱟᱹᱨ ᱵᱮᱱᱟᱣ ᱧᱮᱞ ᱠᱟᱛᱮᱫ ᱟᱹᱰᱤ ᱟᱹᱰᱤ ᱦᱚᱲ ᱠᱚ ᱥᱟᱨᱦᱟᱣ ᱠᱮᱜᱼᱟ ᱟᱨ ᱡᱚᱛᱚ ᱦᱚᱲᱟᱜ ᱢᱚᱱᱮᱨᱮ ᱠᱩᱥᱤ ᱠᱚ ᱵᱩᱡᱷᱟᱹᱣ ᱠᱮᱜᱼᱟ ᱟᱨᱠᱚ ᱚᱱᱟ ᱥᱟᱶ ᱛᱮᱠᱚ ᱢᱮᱱ ᱠᱮᱫᱟ ᱟᱞᱮ ᱦᱚᱸ ᱥᱟᱶᱛᱮ ᱪᱤᱛᱟᱹᱨ ᱵᱮᱱᱟᱣ ᱟᱞᱮᱢᱮ ᱟᱨ ᱱᱚᱣᱟ ᱪᱤᱛᱟᱹᱨ ᱵᱮᱱᱟᱣ ᱨᱮ ᱱᱟᱯᱟᱭ ᱡᱚᱴᱟᱣ ᱜᱟᱛᱮ ᱛᱟᱦᱮᱸ ᱞᱮᱱᱟ ᱩᱱᱤ ᱚᱱᱟ ᱪᱤᱛᱟᱹᱨ ᱵᱮᱱᱟᱣ ᱨᱮ ᱤᱧ ᱫᱤᱥ ᱦᱩᱫᱤᱥ ᱮ ᱮᱢᱟᱫᱤᱧ ᱛᱟᱦᱮᱱ ᱚᱱᱟ ᱤᱫᱤ ᱠᱟᱛᱮᱫ ᱤᱧ ᱚᱱᱟ ᱪᱤᱛᱟᱹᱨ ᱵᱮᱱᱟᱣ ᱨᱮ ᱟᱹᱰᱤ ᱟᱹᱰᱤᱧ ᱥᱮᱬᱟ ᱠᱮᱫᱟ ᱚᱱᱟ ᱪᱤᱛᱟᱹᱨ ᱨᱮ ᱱᱟᱯᱟᱭ ᱱᱟᱯᱟᱭ ᱢᱚᱡᱽ ᱢᱚᱡᱽ ᱵᱮᱱᱟᱣ ᱠᱮᱫᱟᱹᱧ ᱚᱱᱟ ᱪᱤᱛᱟᱹᱨ ᱨᱮ ᱧᱮᱞ ᱛᱮ ᱟᱹᱰᱤ ᱦᱚᱲ ᱢᱚᱱᱮ ᱨᱮ ᱠᱩᱥᱤ ᱨᱟᱹᱥᱠᱟᱹ ᱠᱚ ᱵᱩᱡᱷᱟᱹᱣ ᱠᱮᱫᱟ ᱚᱱᱟ ᱪᱤᱛᱟᱹᱨ ᱨᱮᱱᱟᱜ ᱨᱟᱹᱥᱠᱟᱹ ᱨᱚᱢᱚᱡᱽ ᱧᱮᱞ ᱛᱮ ᱟᱹᱰᱤ ᱦᱚᱲ ᱤᱧ ᱠᱚ ᱥᱟᱨᱦᱟᱣ ᱠᱤᱫᱤᱧᱟ